ᱠᱟᱹᱞᱤᱪᱚᱨᱚᱱ ᱴᱩᱰᱩ ᱨᱮᱜᱽᱲᱟ ᱵᱟᱥᱠᱮ ᱥᱟᱣᱱᱟ ᱥᱚᱨᱮᱱ ᱠᱟᱹᱨᱩ ᱦᱮᱢᱵᱨᱚᱢ ᱡᱤᱵᱚᱱ ᱢᱟᱨᱰᱤ ᱛᱚᱵᱮ ᱩᱱᱠᱩᱣᱟᱜ ᱢᱚᱬᱮ ᱦᱚᱲᱟᱜ ᱧᱩᱛᱩᱢ ᱞᱤᱧ ᱞᱟᱹᱭ ᱠᱮᱜᱼᱟ ᱟᱫᱚ ᱢᱟ ᱱᱚᱰᱮ ᱜᱮᱞᱤᱧ ᱢᱩᱪᱟᱹᱫᱮᱜᱼᱟ